ᱤᱧ ᱫᱚ ᱟᱞᱮ ᱠᱚᱞᱮᱡᱽ ᱨᱮ ᱥᱟᱬᱮᱥ ᱯᱟᱛᱷᱱᱟ ᱠᱚᱨᱮ ᱫᱚ ᱵᱟᱹᱧ ᱢᱮᱥᱟ ᱵᱟᱲᱟ ᱦᱟᱠᱟᱱᱟ ᱟᱨ ᱤᱧ ᱨᱮᱱ ᱜᱟᱛᱮ ᱠᱚ ᱢᱮᱱᱟᱜ ᱠᱚᱣᱟ ᱩᱱᱠᱩ ᱜᱮᱠᱚ ᱞᱟᱹᱭ ᱵᱟᱲᱟ ᱟᱠᱟᱫᱤᱧᱟᱹ ᱡᱮ ᱱᱚᱣᱟ ᱥᱟᱬᱮᱥ ᱯᱟᱛᱷᱱᱟ ᱨᱮᱫᱚ ᱡᱚᱛᱚ ᱠᱚ ᱱᱚᱣᱟ ᱠᱚ ᱠᱤᱛᱟᱹᱵᱽ ᱨᱮᱭᱟᱜ ᱥᱮ ᱡᱟᱦᱟᱸ ᱨᱮᱭᱟᱜ ᱜᱮ ᱡᱟᱦᱟᱸᱞᱮᱠᱟ ᱚᱱᱟ ᱟᱵᱚ ᱵᱮᱴᱨᱤ ᱨᱮᱭᱟᱜ ᱢᱟᱱᱮ ᱚᱱᱟ ᱨᱮᱭᱟᱜ ᱯᱨᱚᱭᱳᱜᱽ ᱠᱟᱛᱮ ᱟᱵᱚ ᱰᱩᱢ ᱡᱩᱞ ᱡᱩᱫᱤ ᱯᱮ ᱫᱟᱲᱮᱭᱟᱜᱟ ᱥᱮ ᱟᱹᱰᱤ ᱠᱤᱪᱷᱩ ᱚᱱᱠᱟ ᱤᱞᱮᱠᱴᱨᱚᱱᱤᱠ ᱵᱟᱨᱮ ᱠᱚᱛᱮ ᱠᱚ ᱞᱟᱹᱭᱟ ᱫᱟᱜ ᱵᱟᱨᱮ ᱛᱮ ᱪᱮᱫᱞᱮᱠᱟ ᱥᱟᱯᱷᱟᱭᱟᱢ ᱟᱨᱦᱚᱸ ᱟᱹᱰᱤ ᱠᱤᱪᱷᱩ ᱚᱝᱠᱟ ᱜᱮᱠᱚ ᱞᱟᱹᱭᱟ ᱟᱨ ᱤᱧᱤᱡ ᱜᱟᱛᱮ ᱠᱚᱫᱚ ᱱᱤᱭᱟᱹ ᱠᱚᱜᱮ ᱞᱟᱹᱭᱟᱠᱟᱣᱫᱤᱧᱟᱹ ᱟᱨ ᱤᱧ ᱵᱟᱹᱧ ᱢᱮᱥᱟ ᱵᱟᱲᱟᱣᱟᱠᱟᱱᱟ ᱚᱱᱟ ᱤᱭᱟᱹ ᱛᱮ ᱡᱟᱹᱥᱛᱤ ᱠᱟᱛᱮ ᱵᱟᱹᱧ ᱵᱟᱰᱟᱭᱟ ᱟᱨ ᱱᱚᱣᱟ ᱠᱚ ᱠᱟᱛᱷᱟ ᱟᱠᱚᱣᱟᱜ ᱢᱚᱪᱟ ᱛᱮᱜᱮᱧ ᱟᱸᱡᱚᱢᱟᱠᱟᱜᱼᱟ ᱟᱨ ᱱᱚᱣᱟ ᱠᱚ ᱠᱟᱛᱷᱟ ᱟᱸᱡᱚᱢ ᱛᱮ ᱤᱧ ᱱᱤᱭᱟᱹ ᱜᱮ ᱵᱩᱡᱩᱱᱤᱧ ᱧᱟᱢ ᱟᱠᱟᱜᱼᱟ ᱡᱮ ᱤᱧ ᱦᱚᱸ ᱡᱮ ᱚᱱᱟ ᱥᱟᱬᱮᱥ ᱯᱟᱛᱷᱟᱱ ᱠᱚᱨᱮᱧ ᱢᱮᱥᱟ ᱠᱚᱜ ᱠᱷᱟᱱ ᱟᱹᱰᱤ ᱱᱟᱯᱟᱭᱼᱱᱟᱯᱟᱭ ᱤᱧ ᱦᱚᱸ ᱦᱩᱱᱟᱹᱝᱤᱧ ᱵᱮᱱᱟᱣ ᱠᱮᱭᱟ ᱥᱮ ᱡᱟᱦᱟᱱᱟᱜ ᱵᱟᱨᱮ ᱛᱮ ᱤᱧ ᱦᱚᱸ ᱡᱚᱛᱚ ᱦᱚᱲ ᱥᱟᱢᱟᱝ ᱨᱤᱧ ᱞᱟᱹᱭ ᱥᱚᱫᱚᱨ ᱠᱮᱭᱟ ᱟᱫᱚ ᱤᱧ ᱱᱤᱭᱟᱹ ᱥᱟᱬᱮᱥ ᱯᱟᱛᱷᱱᱟ ᱠᱚᱨᱮ ᱵᱟᱹᱧ ᱢᱮᱥᱟ ᱵᱟᱲᱟ ᱦᱟᱠᱟᱱᱟ ᱚᱱᱟ ᱢᱮᱱᱛᱮ ᱩᱱᱟᱹᱜ ᱡᱟᱹᱥᱛᱤ ᱵᱟᱹᱧ ᱞᱟᱹᱭ ᱫᱟᱲᱮᱭᱟᱜ ᱠᱟᱱᱟ